ᱱᱚᱶᱟ ᱟᱞᱮ ᱴᱚᱴᱷᱟ ᱨᱮᱫᱚ ᱡᱟᱹᱥᱛᱤ ᱫᱚ ᱵᱟᱝ ᱨᱮᱦᱚᱸ ᱫᱚᱥ ᱵᱟᱨᱚᱴᱤ ᱜᱟᱱ ᱵᱮᱥᱚᱨᱠᱟᱨᱤ ᱦᱟᱥᱯᱟᱛᱟᱞ ᱡᱟᱦᱟᱸ ᱟᱵᱚᱫᱚ ᱱᱟᱨᱥᱤᱝ ᱦᱳᱢ ᱦᱤᱥᱟᱹᱵᱽ ᱛᱮ ᱢᱮᱱᱟᱜᱼᱟ ᱚᱱᱟ ᱠᱚᱫᱚ ᱥᱚᱨᱠᱟᱨᱤ ᱦᱚᱥᱯᱤᱴᱟᱞ ᱟᱥᱮ ᱯᱟᱥᱮᱜᱮ ᱡᱟᱦᱟᱸ ᱟᱫᱽᱫᱷᱟ ᱥᱚᱠᱛᱤ ᱱᱟᱨᱥᱤᱝᱦᱳᱢ ᱵᱳᱞᱯᱩᱨ ᱱᱟᱨᱥᱤᱝ ᱦᱳᱢ ᱥᱮ ᱨᱟᱢᱠᱨᱤᱥᱱᱚ ᱱᱟᱨᱥᱤᱝ ᱦᱳᱢ ᱜᱳᱞᱳᱠᱟ ᱱᱟᱨᱥᱤᱝ ᱦᱳᱢ ᱚᱱᱟ ᱠᱚᱫᱚ ᱢᱮᱱᱟᱜ ᱟᱠᱟᱫ ᱜᱮᱭᱟ ᱪᱷᱚ ᱥᱟᱛᱴᱤ ᱟᱫᱚ ᱤᱧᱫᱚ ᱡᱟᱦᱟᱧ ᱢᱮᱱᱫᱟ ᱚᱱᱟᱠᱚ ᱱᱟᱨᱥᱤᱝ ᱦᱳᱢ ᱨᱮᱫᱚ ᱡᱟᱦᱟᱸ ᱡᱟᱹᱥᱛᱤ ᱡᱟᱹᱥᱛᱤ ᱴᱟᱠᱟ ᱯᱚᱭᱥᱟ ᱞᱟᱜᱟᱜᱼᱟ ᱥᱮ ᱠᱷᱚᱨᱪᱟ ᱚᱱᱮ ᱥᱟᱱᱟᱢᱥᱮᱫ ᱫᱤᱠ ᱫᱤᱭᱮᱜᱮ ᱢᱟᱱᱮ ᱥᱟᱱᱟᱢ ᱠᱷᱚᱨᱪᱟᱜᱮ ᱱᱤᱡᱮᱨᱟᱜ ᱚᱱᱟ ᱠᱷᱟᱹᱛᱤᱨ ᱛᱮ ᱡᱟᱦᱟᱸᱭᱠᱚ ᱵᱟᱝ ᱛᱟᱦᱮᱱ ᱠᱷᱟᱱ ᱡᱟᱦᱟᱸ ᱴᱟᱠᱟ ᱯᱚᱭᱥᱟᱫᱚ ᱢᱟᱱᱮ ᱪᱤᱠᱤᱛᱥᱟ ᱫᱚ ᱟᱹᱰᱤ ᱟᱴ ᱚᱥᱩᱵᱤᱫᱷᱟᱜᱤ ᱦᱳᱭᱳᱜᱼᱟ ᱵᱮᱥᱚᱨᱠᱟᱨᱤ ᱨᱮᱫᱚ ᱚᱱᱟ ᱛᱮ